ᱟᱞᱮ ᱟᱛᱳ ᱫᱤᱥᱚᱢ ᱦᱚᱲ ᱜᱟᱹᱰᱤ ᱠᱚ ᱥᱟᱸᱜᱟᱲᱚᱢ ᱠᱚ ᱩᱱᱟᱹᱜ ᱥᱩ ᱵᱮᱵᱚᱥᱛᱷᱟ ᱵᱟᱹᱱᱩᱜ ᱟᱹᱱᱤᱡ ᱛᱚ ᱟᱞᱮ ᱠᱚᱫᱚ ᱠᱤᱪᱷᱩ ᱦᱚᱲ ᱠᱚᱣᱟᱜ ᱴᱟᱴᱟ ᱥᱩᱢᱳ ᱠᱚ ᱢᱮᱱᱟᱜᱼᱟ ᱟᱫᱚ ᱚᱱᱟ ᱠᱚᱛᱮ ᱜᱮ ᱡᱟᱦᱟᱸ ᱥᱮᱫ ᱫᱟᱬᱟᱱ ᱥᱮ ᱯᱮᱲᱟ ᱚᱲᱟᱜ ᱞᱮ ᱪᱟᱞᱟᱜᱼᱟ

ᱱᱚᱛᱮᱢᱟ ᱟᱛᱳ ᱫᱤᱥᱚᱢ ᱦᱚᱲ ᱦᱚᱨ ᱰᱟᱦᱟᱨ ᱠᱚ ᱦᱚᱸ ᱩᱱᱟᱹᱜ ᱱᱟᱯᱟᱭ ᱵᱟᱝᱟ ᱛᱚ ᱮᱱᱠᱷᱟᱱ ᱱᱚᱛᱮ ᱫᱚ ᱦᱚᱲ ᱠᱚ ᱞᱮᱠᱟ ᱥᱮᱬᱟ ᱜᱟᱹᱰᱤ ᱠᱚᱫᱚ ᱚᱱᱠᱟ ᱵᱟᱹᱱᱩᱜ ᱟᱹᱱᱤᱡ ᱟᱫᱚ ᱯᱮᱲᱟ ᱚᱲᱟᱜ ᱫᱟᱬᱟᱱ ᱚᱠᱛᱚ ᱱᱚᱜᱼᱚᱸᱭ ᱱᱚᱣᱟ ᱴᱟᱴᱟ ᱥᱩᱢᱳ ᱠᱚᱜᱮ ᱫᱮᱡ ᱠᱟᱛᱮ ᱞᱮ ᱪᱟᱞᱟᱜᱼᱟ ᱟᱨ ᱱᱮᱛᱟᱨ ᱱᱚᱣᱟ ᱡᱩᱜᱽ ᱦᱚᱸ ᱵᱚᱫᱚᱞ ᱠᱟᱱᱟ ᱱᱮᱛᱟᱨ ᱢᱟ ᱱᱟᱱᱟ ᱦᱩᱱᱟᱹᱨ ᱵᱟᱡᱟᱨ ᱠᱚᱨᱮᱜᱢᱟ ᱜᱟᱹᱰᱤ ᱢᱮᱱᱟᱜᱼᱟ ᱟᱫᱚ ᱮᱱ ᱨᱮᱦᱚᱸ ᱟᱞᱮ ᱟᱛᱳ ᱫᱤᱥᱚᱢ ᱦᱚᱲ ᱨᱮ ᱯᱩᱭᱥᱟᱹ ᱴᱟᱠᱟᱛᱮ ᱚᱵᱷᱟᱵᱽ ᱛᱮ ᱚᱱᱠᱟ ᱜᱟᱹᱰᱤ ᱠᱚᱢᱟ ᱵᱟᱹᱱᱩᱜ ᱟᱹᱱᱤᱡ ᱟᱫᱚ ᱟᱞᱮ ᱫᱚ ᱱᱚᱣᱟ ᱠᱚᱜᱮ ᱞᱮ ᱫᱟᱬᱟᱱ ᱚᱠᱛᱚ ᱫᱚᱞᱮ ᱵᱮᱵᱚᱦᱟᱨᱮᱫᱼᱟ